ᱯᱮᱴᱨᱳᱞ ᱨᱮᱱᱟᱜ ᱜᱚᱱᱚᱝ ᱰᱷᱮᱨ ᱫᱚ ᱵᱟᱭᱤᱠ ᱪᱟᱞᱟᱣ ᱟᱹᱰᱤ ᱜᱮ ᱢᱩᱥᱠᱤᱞᱚᱜᱼᱟ ᱟᱨ ᱤᱧ ᱢᱚᱱᱮᱭᱟ ᱟᱹᱰᱤ ᱡᱷᱟᱹᱞ ᱪᱟᱞᱟᱜ ᱫᱚ ᱟᱹᱰᱤ ᱜᱮ ᱵᱟᱹᱲᱤᱡ ᱜᱮᱭᱟ